ᱦᱮᱞᱳ ᱡᱚᱸᱦᱟᱨ ᱜᱮ ᱟᱹᱞᱤᱧ ᱠᱤᱥᱠᱩ ᱜᱳᱯᱤᱱᱟᱛᱷ ᱠᱷᱚᱱᱞᱤᱧ ᱢᱮᱱᱮᱫᱼᱟ ᱟᱹᱞᱤᱧ ᱴᱨᱮᱹᱱ ᱛᱮ ᱫᱟᱬᱟᱱ ᱞᱟᱹᱜᱤᱫ ᱚᱯᱷᱟᱨ ᱞᱤᱧ ᱧᱟᱢ ᱠᱟᱜᱼᱟ ᱟᱫᱚ ᱚᱱᱟ ᱚᱯᱷᱟᱨ ᱜᱮ ᱴᱷᱟᱣᱠᱟᱹ ᱚᱠᱟ ᱦᱤᱞᱳᱜ ᱚᱠᱟ ᱛᱟᱹᱨᱤᱠᱷ ᱨᱮ ᱥᱤᱫᱽ ᱠᱟᱱᱟ ᱚᱱᱟ ᱟᱹᱞᱤᱧ ᱵᱟᱲᱟᱭ ᱥᱟᱱᱟᱭᱮᱫ ᱞᱤᱧᱟ ᱤᱱᱟᱹ ᱫᱚ ᱟᱹᱞᱤᱧ ᱨᱟᱭᱨᱚᱝᱯᱩᱨ ᱥᱴᱮᱥᱚᱱ ᱠᱷᱚᱱ ᱴᱨᱮᱹᱱ ᱨᱮ ᱫᱮᱡ ᱠᱟᱛᱮᱫ ᱚᱱᱟ ᱯᱷᱨᱤ ᱚᱯᱷᱟᱨ ᱫᱟᱬᱟᱱ ᱨᱮᱭᱟᱜ ᱥᱩᱡᱳᱜᱽ ᱞᱤᱧ ᱧᱟᱢ ᱞᱮᱠᱷᱟᱱ ᱟᱹᱰᱤ ᱨᱟᱹᱥᱠᱟᱹ ᱞᱤᱧ ᱟᱹᱭᱠᱟᱹᱣᱟ